ᱴᱚᱞᱟᱼᱯᱟᱲᱟ ᱥᱩᱨ ᱨᱮ ᱪᱟᱥ ᱟᱨᱡᱟᱣ ᱞᱮᱠᱷᱟᱱᱮᱢ ᱧᱮᱞᱚᱜᱼᱟ ᱴᱚᱞᱟᱨᱮᱱ ᱡᱤᱵᱽᱼᱡᱤᱭᱟᱹᱞᱤ ᱡᱮᱢᱚᱱ ᱜᱟᱹᱭᱼᱰᱟᱝᱨᱟ ᱢᱤᱦᱩᱼᱢᱮᱨᱚᱢ ᱟᱨᱡᱟᱣ ᱟᱠᱟᱫ ᱫᱩᱨᱤᱵᱽ ᱫᱚᱠᱚ ᱠᱷᱚᱛᱤᱭᱮᱫ ᱛᱟᱵᱚᱱᱟ ᱪᱮᱫ ᱞᱮᱠᱟ ᱠᱚ ᱠᱷᱚᱛᱤᱭᱟ ᱩᱱᱠᱩ ᱫᱚ ᱵᱟᱠᱚ ᱡᱚᱢ ᱨᱮᱦᱚᱸ ᱟᱠᱚᱣᱟᱜ ᱡᱟᱸᱜᱟ ᱛᱮᱠᱚ ᱞᱮᱵᱮᱫ ᱠᱷᱚᱛᱤᱭᱮᱫᱟ ᱟᱵᱟᱨ ᱥᱩᱠᱨᱤ ᱦᱚᱸ ᱚᱱᱟ ᱟᱨᱡᱟᱣᱟᱜ ᱫᱷᱚᱱ ᱫᱚ ᱯᱷᱚᱥᱚᱞ ᱫᱚᱠᱚ ᱩᱴᱟᱹᱭ ᱫᱟ ᱛᱟᱦᱞᱮ ᱩᱱᱠᱩ ᱴᱷᱮᱱ ᱠᱷᱚᱱ ᱵᱟᱧᱪᱟᱣ ᱫᱚᱦᱚᱭ ᱞᱟᱹᱜᱤᱫ ᱟᱵᱚ ᱪᱟᱥ ᱢᱟᱲᱟᱝᱨᱮ ᱢᱤᱫᱴᱟᱝ ᱢᱟᱫ ᱨᱮᱱᱟᱜ ᱵᱮᱲᱟ ᱞᱟᱜᱟᱣ ᱦᱩᱭᱩᱜ ᱛᱟᱵᱚᱱᱟ ᱟᱨ ᱚᱱᱟ ᱡᱚᱫᱤ ᱵᱟᱢ ᱞᱟᱜᱟᱣ ᱨᱮᱦᱚᱸ ᱟᱢ ᱠᱤᱱᱛᱩ ᱡᱟᱞ ᱛᱮ ᱪᱟᱨᱮ ᱫᱷᱟᱨᱮ ᱯᱷᱚᱥᱚᱞ ᱨᱮᱱᱟᱜ ᱢᱟᱴᱷ ᱮᱥᱮᱫ ᱦᱩᱭᱩᱜ ᱛᱟᱢᱟ ᱟᱵᱟᱨ ᱵᱤᱨ ᱟᱲᱮᱨᱮᱢ ᱪᱟᱥ ᱞᱮᱠᱷᱟᱱ ᱧᱮᱞᱚᱜᱼᱟ ᱡᱮ ᱠᱩᱞᱟᱹᱭ ᱞᱮᱠᱟᱱ ᱟᱭᱢᱟ ᱡᱤᱵᱽᱼᱡᱤᱭᱟᱹᱞᱤ ᱵᱤᱨ ᱠᱷᱚᱱ ᱦᱮᱡ ᱠᱟᱛᱮᱫ ᱯᱷᱚᱥᱚᱞ ᱠᱚ ᱵᱟᱹᱲᱤᱡ ᱮᱫᱟ ᱩᱱᱠᱩ ᱴᱷᱮᱱ ᱦᱚᱸ ᱯᱷᱚᱥᱚᱞ ᱵᱟᱧᱪᱟᱣ ᱫᱚᱦᱚᱭ ᱞᱟᱹᱜᱤᱫ ᱢᱟᱫ ᱨᱮᱱᱟᱝ ᱥᱮ ᱡᱷᱟᱹᱞᱤ ᱨᱮᱱᱟᱝ ᱮᱴᱮᱫ ᱵᱮᱱᱟᱣ ᱦᱩᱭᱩᱜᱼᱟ ᱛᱟᱦᱞᱮ ᱠᱷᱟᱱᱜᱮ ᱩᱱᱠᱩ ᱡᱤᱵᱽᱼᱡᱤᱭᱟᱹᱞᱤ ᱯᱷᱚᱥᱚᱞ ᱢᱟᱴᱷᱨᱮ ᱵᱟᱠᱚ ᱵᱚᱞᱚᱱᱟ ᱟᱨ ᱵᱟᱠᱚ ᱵᱚᱞᱚᱱ ᱠᱷᱟᱱ ᱯᱷᱚᱥᱚᱞ ᱦᱚᱸ ᱵᱟᱧᱪᱟᱣ ᱛᱟᱦᱮᱱᱟ ᱱᱚᱝᱠᱟ ᱠᱟᱛᱮᱱ ᱟᱵᱚ ᱪᱟᱥ ᱟᱨᱡᱟᱣ ᱟᱠᱟᱫ ᱯᱷᱚᱥᱚᱞ ᱡᱤᱭᱟᱹᱞᱤ ᱴᱷᱮᱱ ᱠᱷᱚᱱ ᱵᱚᱱ ᱵᱟᱧᱪᱟᱣ ᱫᱚᱦᱚ ᱫᱟᱲᱮᱭᱟᱜᱼᱟ